ᱦᱳᱲᱳ ᱢᱟ ᱪᱟᱥ ᱦᱩᱭᱩᱜ ᱠᱟᱱᱜᱮ ᱟᱨ ᱚᱱᱟ ᱥᱟᱶᱛᱮ ᱟᱭᱢᱟ ᱱᱚᱣᱟ ᱯᱨᱟᱠᱨᱤᱛᱤᱠ ᱡᱤᱱᱤᱥ ᱠᱚᱦᱚᱸ ᱪᱟᱥ ᱫᱚ ᱢᱮᱱᱟᱜ ᱜᱮᱭᱟ ᱱᱚᱰᱮ ᱡᱟᱦᱟᱸ ᱞᱮᱠᱟ ᱢᱟᱛᱠᱚᱢ ᱥᱟᱨᱡᱚᱢ ᱟᱹᱰᱤ ᱨᱚᱠᱚᱢ ᱨᱚᱞ ᱠᱚ ᱮᱢᱟᱱ ᱪᱟᱥ ᱦᱩᱭᱩᱜ ᱠᱟᱱᱟ ᱱᱚᱣᱟ ᱢᱟ ᱯᱨᱟᱠᱨᱤᱛᱤᱠ ᱠᱟᱱᱟ ᱛᱚᱵᱮ ᱟᱯᱱᱟᱨ ᱛᱮᱭᱟᱜ ᱪᱟᱥ ᱠᱷᱚᱱᱟᱜ ᱫᱚ ᱱᱚᱰᱮ ᱩᱛᱩ ᱡᱤᱱᱤᱥ ᱠᱚ ᱱᱚᱰᱮ ᱫᱚ ᱪᱟᱥᱚᱜ ᱠᱟᱱᱟ ᱡᱮᱢᱚᱱ ᱵᱮᱸᱜᱟᱲ ᱵᱤᱞᱟᱹᱛᱤ ᱢᱩᱞᱟᱹ ᱟᱹᱞᱩ ᱮᱢᱟᱱ ᱛᱮᱱᱟᱜ ᱚᱲᱟᱜ ᱠᱚ ᱟᱫᱚ ᱡᱚᱛᱚ ᱠᱷᱚᱱᱟᱜ ᱫᱚ ᱟᱹᱰᱤ ᱥᱚᱨᱮᱥ ᱞᱤᱧ ᱢᱚᱱᱮ ᱠᱟᱜᱼᱟ ᱱᱚᱣᱟ ᱵᱮᱸᱜᱟᱲ ᱵᱤᱞᱟᱹᱛᱤ ᱪᱟᱥ ᱜᱮ ᱱᱚᱣᱟ ᱵᱮᱸᱜᱟᱲ ᱵᱤᱞᱟᱹᱛᱤ ᱪᱟᱥ ᱫᱚ ᱟᱹᱰᱤᱜᱮ ᱡᱟᱹᱨᱩᱲ ᱠᱟᱱᱟ